ᱥᱟᱱᱛᱟᱲᱤ ᱯᱟᱹᱨᱥᱤ ᱫᱚ ᱟᱹᱰᱤ ᱢᱚᱡᱽᱜᱤᱧ ᱵᱩᱡᱷᱟᱹᱣᱟ ᱪᱮᱫᱟᱜ ᱥᱮ ᱥᱟᱱᱛᱟᱲᱤ ᱯᱟᱹᱨᱥᱤ ᱨᱮ ᱟᱭᱢᱟ ᱜᱚᱴᱮᱱ ᱢᱚᱡᱽ ᱵᱩᱡᱷᱟᱹᱣ ᱞᱮᱠᱟᱱ ᱢᱮᱱᱟᱜᱼᱟ ᱡᱟᱦᱟᱸ ᱡᱟᱦᱟᱸ ᱫᱚ ᱮᱴᱟᱜ ᱯᱟᱹᱨᱥᱤ ᱠᱷᱚᱱ ᱵᱷᱮᱜᱟᱨ ᱜᱮᱛᱟᱵᱚᱱᱟ ᱟᱨ ᱵᱩᱡᱷᱟᱹᱣ ᱨᱮᱦᱚᱸ ᱟᱲᱟᱝ ᱮᱢᱚᱜ ᱨᱮᱦᱚᱸ ᱵᱷᱮᱜᱟᱨ ᱵᱷᱮᱜᱟᱨ ᱜᱮᱛᱟᱵᱚᱱᱟ ᱮᱱᱛᱮᱫ ᱡᱮᱢᱚᱱ ᱯᱚᱲᱮ ᱜᱮᱞᱚ ᱚᱱᱟ ᱧᱩᱨᱦᱟᱹᱭᱮᱱᱟᱭ ᱯᱚᱲᱮ ᱜᱮᱞᱚ ᱵᱷᱤᱸᱫᱟᱹᱲᱮᱱᱟᱭ ᱢᱮᱱᱠᱷᱟᱱ ᱟᱵᱚᱣᱟᱜ ᱯᱟᱹᱨᱥᱤ ᱛᱮᱫᱚ ᱚᱱᱟ ᱟᱞᱟᱫᱟ ᱟᱞᱟᱫᱟ ᱜᱮ ᱢᱮᱱᱟᱜᱼᱟ ᱟᱨ ᱟᱨ ᱫᱤᱠᱩᱣᱟᱜ ᱠᱟᱛᱷᱟ ᱨᱮᱫᱚ ᱚᱝᱠᱟ ᱫᱚ ᱵᱟᱝ ᱩᱱᱠᱩ ᱫᱚ ᱟᱭᱢᱟ ᱠᱟᱛᱷᱟ ᱦᱳᱭᱛᱳ ᱢᱤᱫᱴᱮᱱ ᱠᱟᱛᱷᱟ ᱛᱮᱦᱚᱸ ᱠᱚ ᱵᱩᱡᱷᱟᱹᱣ ᱦᱚᱪᱚᱭᱟ ᱟᱫᱚ ᱚᱱᱠᱟ ᱞᱮᱠᱟᱛᱮ ᱟᱵᱚ ᱫᱚ ᱚᱱᱟ ᱤᱭᱟᱹᱛᱮ ᱤᱧ ᱫᱚ ᱥᱟᱱᱛᱟᱲᱤ ᱵᱷᱟᱥᱟ ᱵᱩᱡᱷᱟᱹᱣ ᱞᱟᱹᱜᱤᱫ ᱥᱮ ᱟᱨ ᱨᱚᱯᱚᱲ ᱞᱟᱹᱜᱤᱫ ᱟᱹᱰᱤ ᱜᱚᱨᱚᱵᱽ ᱜᱤᱧ ᱵᱩᱡᱷᱟᱹᱣᱟ ᱟᱹᱰᱤ ᱥᱚᱨᱮᱥ ᱜᱤᱧ ᱵᱩᱡᱷᱟᱹᱣ ᱟᱠᱟᱫᱼᱟ ᱥᱮ ᱱᱚᱣᱟ ᱨᱮᱭᱟᱜ ᱢᱤᱫᱴᱮᱱ ᱥᱤᱵᱤᱞ ᱟᱹᱰᱤ ᱡᱩᱫᱟᱹᱜᱤᱧ ᱩᱭᱦᱟᱹᱨ ᱧᱟᱢ ᱟᱠᱟᱫᱼᱟ ᱟᱫᱚ ᱱᱤᱭᱟᱹ ᱜᱮ ᱢᱚᱱᱮ ᱠᱮᱭᱟ ᱡᱮ ᱱᱚᱣᱟ ᱥᱟᱱᱛᱟᱲᱤ ᱵᱷᱟᱥᱟ ᱟᱹᱰᱤ ᱱᱟᱯᱟᱭ ᱜᱤᱧ ᱵᱩᱡᱷᱟᱹᱣ ᱟᱠᱟᱫᱼᱟ ᱟᱨᱤᱧ ᱩᱭᱦᱟᱹᱨ ᱟᱠᱟᱫᱼᱟ ᱢᱮᱱᱠᱷᱟᱱ ᱚᱱᱟ ᱤᱭᱟᱹ ᱛᱮ ᱤᱧ ᱫᱚ ᱥᱟᱱᱛᱟᱲᱤ ᱵᱷᱟᱥᱟ ᱤᱧᱟᱹᱜ ᱡᱟᱱᱟᱢ ᱯᱟᱹᱨᱥᱤ ᱡᱩᱫᱤᱣ ᱵᱟ ᱦᱳᱭᱛᱳ ᱱᱤᱛᱳᱜ ᱢᱟ ᱵᱩᱡᱷᱟᱹᱜ ᱠᱟᱱᱟ ᱚᱱᱮ ᱵᱟᱝᱜᱟᱞ ᱨᱮᱱ ᱦᱚᱲ ᱢᱟ ᱵᱟᱝᱞᱟ ᱛᱮᱵᱚᱱ ᱨᱚᱲ ᱢᱮᱥᱟᱞᱟᱜ ᱠᱟᱱᱟ ᱵᱤᱦᱟᱨ ᱨᱮᱱ ᱦᱚᱲ ᱢᱟᱛᱚ ᱦᱤᱱᱫᱤ ᱛᱮᱠᱚ ᱨᱚᱲ ᱢᱮᱥᱟᱞᱟᱜ ᱠᱟᱱᱟ ᱟᱫᱚ ᱚᱱᱮ ᱚᱱᱠᱟ ᱛᱮᱜᱮ ᱟᱵᱚᱣᱟᱜ ᱥᱟᱱᱛᱟᱲᱤ ᱵᱷᱟᱥᱟ ᱨᱮᱭᱟᱜ ᱤᱭᱟᱹ ᱢᱟ ᱢᱟᱱᱮ ᱛᱷᱚᱲᱟ ᱢᱮᱥᱟᱞᱚᱜ ᱠᱟᱱ ᱛᱟᱵᱚᱱᱟ ᱟᱫᱚ ᱵᱟᱠᱷᱟᱱ ᱫᱚ ᱟᱹᱰᱤ ᱢᱤᱫᱴᱤᱱ ᱟᱹᱰᱤ ᱢᱚᱡᱽᱼᱢᱚᱡᱽ ᱠᱟᱛᱷᱟ ᱢᱮᱱᱟᱜᱼᱟ ᱞᱟᱸᱫᱟ ᱥᱟᱹᱜᱟᱹᱭᱟᱱ ᱦᱚᱲ ᱟᱨ ᱛᱮᱧᱟᱝᱭᱟ ᱥᱟᱹᱜᱟᱹᱭᱟᱱ ᱦᱚᱲ ᱦᱤᱞᱤᱭᱟᱱ ᱥᱟᱹᱜᱟᱹᱭᱟᱱ ᱦᱚᱲ ᱟᱹᱰᱤ ᱢᱚᱡᱽ ᱨᱚᱲ ᱞᱟᱸᱫᱟ ᱨᱟᱹᱥᱠᱟᱹ ᱢᱮᱱᱟᱜᱼᱟ